ᱟᱞᱮ ᱵᱤᱨᱵᱷᱩᱢ ᱨᱮᱫᱚ ᱟᱭᱢᱟ ᱨᱚᱠᱚᱢ ᱪᱟᱥᱵᱟᱥ ᱦᱳᱭᱳᱜᱼᱟ ᱦᱳᱲᱩ ᱪᱟᱥ ᱦᱳᱭᱳᱜᱼᱟ ᱜᱩᱦᱩᱢ ᱪᱟᱥ ᱦᱳᱭᱳᱜᱼᱟ ᱛᱩᱲᱤ ᱪᱟᱥ ᱦᱳᱭᱳᱜᱼᱟ ᱟᱹᱞᱩ ᱪᱟᱥ ᱦᱳᱭᱳᱜᱼᱟ ᱛᱤᱞᱢᱤᱧ ᱪᱟᱥᱦᱚᱸ ᱦᱳᱭᱳᱜ ᱜᱮᱭᱟ ᱟᱨ ᱚᱱᱟᱠᱩ ᱪᱟᱥ ᱞᱟᱹᱜᱤᱫᱛᱮ ᱴᱨᱟᱠᱴᱟᱨ ᱦᱮᱱᱴᱨᱟᱠᱴᱟᱨ ᱦᱳᱲᱳᱜᱮᱫ ᱢᱮᱥᱤᱱ ᱠᱚᱦᱚᱸ ᱞᱟᱜᱟᱣ ᱜᱮᱭᱟ